ᱢᱤᱫ ᱦᱚᱲ ᱚᱲᱟᱜ ᱨᱮᱭᱟᱜ ᱫᱮᱣᱭᱟᱞ ᱨᱮ ᱪᱷᱩᱵᱤᱭ ᱟᱸᱠᱟᱣᱮ ᱛᱟᱦᱮᱱᱟ ᱟᱨ ᱤᱧ ᱚᱱᱟ ᱚᱠᱛᱚ ᱚᱱᱟ ᱚᱲᱟᱜ ᱯᱟᱥᱮ ᱛᱮᱧ ᱛᱟᱵᱚᱜ ᱠᱟᱱ ᱛᱟᱦᱮᱱᱟ ᱟᱨ ᱩᱱᱤᱭᱟᱜ ᱪᱷᱩᱵᱤ ᱟᱸᱠᱟᱣ ᱧᱮᱞᱮᱫ ᱠᱟᱱ ᱛᱟᱦᱮᱱᱟ ᱩᱱᱤᱭᱟᱜ ᱪᱷᱩᱵᱤ ᱟᱸᱠᱟᱣ ᱴᱷᱤᱠᱟᱹᱱ ᱥᱟᱹᱦᱤᱡ ᱵᱟᱝ ᱦᱩᱭᱩᱜ ᱠᱟᱱ ᱛᱟᱦᱮᱱ ᱛᱮ ᱩᱱᱤ ᱠᱟᱹᱡ ᱤᱧ ᱞᱟᱹᱭᱟᱫᱮᱭᱟ ᱪᱷᱩᱵᱤ ᱫᱚ ᱛᱷᱚᱲᱟ ᱱᱚᱝᱠᱟ ᱞᱮᱠᱷᱟᱱ ᱵᱷᱟᱜᱮ ᱦᱩᱭᱩᱜᱼᱟ